ᱠᱟᱛᱟ ᱢᱟᱱᱮ ᱫᱤᱱ ᱫᱷᱳᱡᱽᱡᱚ ᱮᱢᱟᱱ ᱥᱟᱱᱟᱢ ᱯᱩᱛᱷᱤ ᱢᱟᱱᱮ ᱨᱚᱜᱷᱩᱱᱟᱛᱷ ᱢᱩᱨᱢᱩᱭ ᱚᱞ ᱟᱠᱟᱫ ᱚᱱᱟ ᱯᱩᱛᱷᱤ ᱫᱚ ᱢᱟᱱᱮ ᱞᱟᱦᱟᱛᱮᱫᱚ ᱟᱹᱛᱩ ᱟᱹᱛᱩ ᱚᱲᱟᱜ ᱨᱚᱜᱷᱩᱱᱟᱛᱷ ᱢᱩᱨᱢᱩᱭ ᱤᱫᱤᱭᱮᱫ ᱠᱟᱱ ᱛᱮᱦᱮᱱᱚᱜᱼᱟ ᱟᱹᱛᱩ ᱟᱹᱛᱩ

ᱟᱹᱛᱩ ᱟᱹᱛᱩᱭ ᱤᱫᱤᱭᱮᱫ ᱠᱟᱱ ᱛᱟᱦᱮᱱᱚᱜᱼᱟᱭ ᱢᱟᱱᱮ ᱟᱵᱚ ᱥᱟᱱᱛᱟᱞ ᱥᱚᱢᱟᱡᱽ ᱢᱟᱱᱮ ᱚᱞᱪᱤᱠᱤ ᱵᱷᱟᱥᱟᱛᱮ ᱤᱭᱟᱹ ᱞᱟᱹᱜᱤᱫ ᱟᱹᱨᱤ ᱪᱟᱹᱞᱤ ᱞᱟᱹᱜᱤᱫ ᱤᱫᱤᱭᱮᱫ ᱠᱟᱱ ᱛᱟᱦᱮᱱᱚᱜᱼᱟᱭ ᱢᱟᱱᱮ ᱟᱹᱛᱩ ᱟᱹᱛᱩ ᱵᱤᱱᱟᱹ ᱯᱟᱭᱥᱟ ᱛᱮ ᱤᱫᱤᱭᱮᱫ ᱠᱟᱱ ᱛᱟᱦᱮᱱᱟᱭ ᱢᱟᱱᱮ ᱟᱵᱚᱣᱟᱜ ᱤᱭᱟᱹ